ᱡᱚᱠᱷᱚᱱ ᱚᱱᱟ ᱚᱲᱟᱜ ᱨᱮ ᱢᱤᱫ ᱦᱚᱲᱮ ᱵᱚᱸᱜᱟ ᱛᱟᱞᱟᱜᱼᱟ ᱛᱚᱠᱷᱚᱱ ᱫᱚ ᱩᱱᱠᱩ ᱟᱹᱰᱤ ᱠᱚᱥᱴᱚ ᱟᱹᱰᱤ ᱫᱩᱠ ᱠᱚ ᱟᱹᱭᱠᱟᱹᱣᱟ ᱥᱟᱨᱟᱫᱤᱱ ᱡᱚᱢ ᱧᱩ ᱪᱮᱫ ᱜᱮ ᱵᱟᱝ ᱩᱱᱠᱩ ᱫᱤ ᱟᱹᱰᱤ ᱫᱟᱭᱟ ᱟᱨ ᱟᱨ ᱩᱱᱠᱩ ᱫᱚ ᱮᱱᱦᱤᱞᱳᱜ ᱫᱟᱠᱟ ᱩᱛᱩ ᱪᱮᱫ ᱦᱚᱸ ᱵᱟᱠᱚ ᱤᱥᱤᱱᱟ ᱪᱮᱫ ᱜᱮ ᱵᱟᱠᱚ ᱡᱚᱢ ᱧᱟᱢᱟ ᱟᱹᱰᱤ ᱠᱚᱥᱴᱚ ᱩᱱᱠᱩ ᱫᱚ ᱮᱱᱦᱤᱞᱳᱜ ᱟᱛᱳ ᱢᱚᱬᱮ ᱦᱚᱲ ᱠᱚ ᱞᱟᱹᱭ ᱟᱠᱚᱣᱟ ᱢᱟᱹᱡᱷᱤ ᱵᱟᱵᱟ ᱞᱟᱹᱭ ᱟᱭᱟ ᱢᱟᱹᱡᱷᱤ ᱵᱟᱵᱟ ᱫᱚ ᱱᱟᱭᱠᱮ ᱞᱟᱹᱭ ᱟᱭᱟ ᱜᱚᱰᱮᱛ ᱯᱟᱨᱟᱱᱤᱠ ᱩᱱᱠᱩ ᱠᱚ ᱞᱟᱹᱭ ᱠᱚᱣᱟ ᱟᱨ ᱟᱛᱳ ᱴᱚᱞᱟ ᱨᱮᱱ ᱦᱚᱲ ᱠᱚ ᱡᱟᱣᱨᱟᱜᱼᱟ ᱩᱱᱠᱩ ᱚᱲᱟᱜ ᱛᱮᱠᱚ ᱦᱤᱡᱩᱜᱼᱟ ᱩᱱᱠᱩᱣᱟᱜ ᱫᱩᱠ ᱠᱚᱥᱴᱚ ᱟᱫᱚ ᱦᱮᱡ ᱠᱟᱛᱮᱜ ᱩᱱᱠᱩ ᱨᱮᱱ ᱦᱚᱲ ᱡᱟᱦᱟᱸᱭᱮ ᱵᱟᱹᱲᱤᱡ ᱠᱟᱱ ᱩᱱᱤ ᱠᱚ ᱰᱟᱹᱵᱽᱨᱟᱹ ᱥᱟᱯᱷᱟᱭᱮᱭᱟ ᱥᱩᱱᱩᱢ ᱥᱟᱥᱟᱝ ᱠᱚ ᱚᱡᱚᱜ ᱜᱮᱭᱟ ᱥᱟᱫᱟ ᱠᱤᱪᱨᱤᱪ ᱛᱮᱠᱚ ᱯᱚᱴᱚᱢᱮᱭᱟ ᱟᱫᱚ ᱠᱚ ᱤᱫᱤᱭᱮᱭᱟ ᱡᱚᱛᱚ ᱜᱚᱜᱚ ᱛᱟᱠᱚ ᱫᱚ ᱚᱲᱟᱜ ᱢᱤᱫ ᱦᱚᱲ ᱠᱟᱛᱮᱜ ᱠᱚ ᱦᱤᱡᱩᱜᱼᱟ ᱨᱟᱨᱟᱜ ᱟᱨ ᱵᱟᱵᱟ ᱛᱟᱠᱚ ᱫᱚ ᱥᱚᱥᱟᱱ ᱛᱮᱠᱚ ᱤᱫᱤᱭᱮᱭᱟ ᱥᱟᱦᱟᱱ ᱠᱚ ᱜᱤᱰᱤᱭᱟᱭᱟ ᱟᱨ ᱮᱱᱦᱤᱞᱳᱜ ᱫᱚ ᱚᱱᱟ ᱴᱚᱞᱟ ᱨᱮᱫᱚ ᱩᱱᱠᱩ ᱯᱮᱲᱟ ᱵᱟᱦᱨᱮᱱ ᱡᱟᱦᱟᱸᱭ ᱠᱚᱠᱚ ᱦᱤᱡᱩᱜ ᱩᱱᱠᱩ ᱠᱚ ᱞᱟᱹᱜᱤᱫ ᱡᱚᱢ ᱵᱮᱵᱚᱥᱛᱷᱟ ᱪᱟᱣᱞᱮ ᱚᱲᱟᱜ ᱚᱲᱟᱜ ᱠᱚ ᱩᱴᱷᱟᱹᱣᱟ ᱟᱨ ᱯᱚᱭᱥᱟ ᱡᱟᱜᱮ ᱫᱚᱥ ᱠᱩᱲᱤ ᱴᱟᱠᱟ ᱠᱟᱛᱮᱜ ᱠᱚ ᱮᱢᱟ ᱠᱚᱣᱟ ᱩᱛᱩ ᱵᱩᱞᱩᱝ ᱥᱩᱱᱩᱢ ᱠᱤᱨᱤᱧ ᱞᱟᱹᱜᱤᱫ ᱯᱮᱲᱟ ᱥᱟᱺᱜᱤᱧ ᱥᱟᱺᱜᱤᱧ ᱠᱚ ᱦᱤᱡᱩᱜ ᱮᱱ ᱦᱤᱞᱳᱜ ᱡᱚᱢ ᱠᱚ ᱡᱮᱱᱚ ᱵᱟᱠᱚ ᱚᱥᱩᱵᱤᱫᱷᱟᱜ ᱨᱮᱸᱜᱮᱡ ᱛᱮ ᱵᱟᱠᱚ ᱨᱩᱣᱟᱹᱲᱚᱜ ᱡᱚᱛᱚ ᱦᱚᱲ ᱡᱚᱢ ᱠᱟᱛᱮᱜ ᱜᱮᱠᱚ ᱨᱩᱣᱟᱹᱲ ᱪᱟᱞᱟᱜ ᱠᱚ ᱵᱮᱵᱚᱥᱛᱷᱟᱭᱟ ᱴᱚᱞᱟᱨᱮᱱ ᱦᱚᱲ ᱟᱨ ᱤᱱᱦᱤᱞᱳᱜ ᱫᱚ ᱩᱱᱠᱩ ᱚᱲᱟᱜ ᱨᱮᱫᱚ ᱡᱚᱛᱚ ᱞᱮᱠᱟᱱᱟᱜ ᱵᱮᱵᱚᱥᱛᱷᱟ ᱞᱟᱭᱤᱴ ᱠᱚ ᱜᱳᱴᱟ ᱠᱩᱞᱦᱤ ᱠᱚ ᱡᱮᱨᱮᱫ ᱟᱠᱚᱣᱟ ᱡᱮᱨᱮᱫ ᱟᱠᱚ ᱡᱟᱛᱮ ᱴᱚᱞᱟ ᱮᱥᱠᱟᱨ ᱵᱟᱠᱚ ᱟᱹᱭᱠᱟᱹᱣ ᱮᱱᱦᱤᱞᱳᱜ ᱫᱚ ᱮᱱᱦᱤᱞᱳᱜ ᱫᱚ ᱡᱚᱛᱚ ᱦᱚᱲ ᱩᱱᱠᱩ ᱫᱚᱠᱚ ᱦᱚᱨᱦᱚ ᱠᱚᱣᱟ ᱟᱛᱳ ᱴᱚᱞᱟ ᱨᱮᱱ ᱦᱚᱲ ᱠᱚ